ᱤᱧ ᱫᱚ ᱡᱚᱛᱚ ᱞᱮᱠᱟᱱ ᱫᱟᱨᱮᱼᱱᱟᱹᱲᱤ ᱠᱩᱧ ᱠᱩᱥᱤᱭᱟᱜ ᱜᱮᱭᱟ ᱪᱮᱫᱟᱜ ᱥᱮ ᱫᱟᱨᱮ ᱫᱚ ᱱᱚᱝᱠᱟᱱᱟᱜ ᱠᱟᱱᱟ ᱡᱟᱦᱟᱸ ᱫᱚ ᱡᱚ ᱵᱤᱞᱤ ᱠᱚ ᱧᱟᱢᱚᱜᱼᱟ ᱠᱩᱸᱫᱽᱨᱤ ᱱᱟᱹᱲᱤ ᱦᱚᱛᱚᱫ ᱱᱟᱹᱲᱤ ᱠᱚᱸᱦᱰᱟ ᱱᱟᱹᱲᱤ ᱯᱩᱨᱟᱹᱭ ᱱᱟᱹᱲᱤ ᱮᱢᱟᱱ ᱠᱚ ᱟᱨ ᱫᱟᱨᱮ ᱠᱚᱫᱚ ᱩᱞ ᱫᱟᱨᱮ ᱟᱢᱲᱟ ᱫᱟᱨᱮ ᱞᱤᱵᱩ ᱫᱟᱨᱮ ᱠᱚᱢᱞᱟ ᱫᱟᱨᱮ ᱡᱚᱡᱚ ᱛᱮᱹᱨᱮᱹᱞ ᱠᱚᱧ ᱠᱩᱥᱤᱭᱟᱜᱼᱟ ᱟᱫᱚ ᱟᱞᱮ ᱢᱟ ᱴᱟᱺᱰᱤ ᱫᱤᱥᱚᱢ ᱦᱚᱲ ᱠᱟᱱᱟᱞᱮ ᱛᱮᱹᱨᱮᱹᱞ ᱫᱟᱨᱮ ᱠᱚᱫᱚ ᱵᱟᱹᱱᱩᱜᱼᱟ ᱡᱚᱢ ᱥᱟᱱᱟ ᱞᱮᱠᱷᱟᱱ ᱦᱟᱴ ᱠᱷᱚᱱ ᱜᱮᱞᱮ ᱠᱤᱨᱤᱧ ᱟᱹᱜᱩᱭᱟ ᱦᱟᱴ ᱨᱮᱫᱚ ᱡᱚᱛᱚ ᱞᱮᱠᱟᱱ ᱵᱤᱞᱤ ᱠᱚ ᱧᱟᱢᱚᱜᱼᱟ ᱫᱟᱨᱮᱼᱱᱟᱹᱲᱤ ᱠᱚᱫᱚ ᱵᱟᱲᱜᱮ ᱠᱚᱨᱮ ᱞᱮ ᱨᱚᱦᱚᱭ ᱠᱟᱜᱼᱟ ᱦᱚᱛᱚᱫ ᱱᱟᱹᱲᱤ ᱠᱚ ᱠᱩᱸᱫᱽᱨᱤ ᱱᱟᱹᱲᱤ ᱠᱚ ᱯᱩᱨᱟᱹᱭ ᱱᱟᱹᱲᱤ ᱠᱚ ᱟᱨᱦᱚᱸ ᱠᱚᱸᱦᱰᱟ ᱱᱟᱹᱲᱤ ᱠᱚᱞᱮ ᱨᱚᱦᱚᱭ ᱠᱟᱜᱼᱟ ᱡᱚ ᱞᱮᱱᱠᱷᱟᱱ ᱩᱛᱩ ᱦᱚᱸᱞᱮ ᱩᱛᱩᱭᱟ ᱟᱨ ᱡᱚᱛᱚ ᱵᱟᱞᱮ ᱡᱚᱢ ᱫᱟᱲᱮᱟᱜ ᱠᱷᱟᱱ ᱦᱟᱴ ᱨᱮᱞᱮ ᱟᱹᱠᱷᱨᱤᱧᱟ ᱵᱟᱦᱟ ᱠᱚᱦᱚᱸᱧ ᱠᱩᱥᱤᱭᱟᱜ ᱜᱮᱭᱟ ᱟᱹᱰᱤ ᱞᱮᱠᱟᱱ ᱵᱟᱦᱟ ᱠᱩᱧ ᱨᱚᱦᱚᱭᱟᱠᱟᱜᱼᱟ ᱟᱱᱟᱡᱽ ᱯᱟᱛᱤ ᱠᱚᱦᱚᱸᱧ ᱠᱩᱥᱤᱭᱟᱜ ᱜᱮᱭᱟ ᱟᱞᱮ ᱡᱷᱟᱨᱠᱷᱚᱸᱰ ᱫᱤᱥᱚᱢ ᱨᱮᱢᱟ ᱩᱱᱟᱹᱜ ᱫᱟᱜ ᱦᱚᱸ ᱵᱟᱭ ᱫᱟᱜᱟ ᱦᱩᱲᱩ ᱠᱚᱫᱚ ᱥᱮᱨᱢᱟ ᱨᱮ ᱢᱤᱫ ᱫᱷᱟᱹᱣ ᱜᱮᱞᱮ ᱨᱚᱦᱚᱭᱟ ᱦᱩᱲᱩ ᱠᱚᱦᱚᱸᱧ ᱠᱩᱥᱤᱭᱟᱜ ᱜᱮᱭᱟ ᱟᱫᱚ ᱜᱩᱦᱩᱢ ᱠᱚᱫᱚ ᱵᱟᱞᱮ ᱪᱟᱥᱟ ᱫᱟᱜ ᱠᱚ ᱚᱵᱷᱟᱵᱽ ᱛᱮ ᱵᱟᱞᱮ ᱪᱟᱥᱟ ᱦᱩᱲᱩ ᱜᱮᱞᱮ ᱪᱟᱥᱟ ᱟᱨ ᱟᱱᱟᱡᱽᱯᱟᱹᱛᱤ ᱠᱚ ᱜᱮᱢ ᱰᱷᱮᱨ ᱫᱟᱲᱮᱭᱟᱜᱼᱟ ᱪᱮᱫᱟᱜ ᱥᱮ ᱱᱚᱣᱟ ᱫᱚ ᱥᱮᱨᱢᱟ ᱨᱮ ᱢᱤᱫ ᱫᱷᱟᱹᱣ ᱜᱮᱞᱮ ᱪᱟᱥᱟ